ᱤᱧᱟᱹᱜ ᱡᱩᱫᱤ ᱢᱳᱵᱟᱭᱤᱞ ᱵᱟᱹᱲᱤᱡᱚᱜᱼᱟ ᱛᱚ ᱡᱚᱠᱷᱚᱱ ᱯᱨᱚᱛᱷᱚᱢ ᱢᱳᱵᱟᱭᱤᱞ ᱵᱟᱹᱲᱤᱡᱚᱜᱼᱟ ᱛᱚᱠᱷᱚᱱ ᱟᱭᱢᱟ ᱵᱚᱛᱚᱨ ᱜᱮ ᱵᱩᱡᱷᱟᱹᱜᱼᱟ ᱡᱮ ᱪᱤᱠᱟᱹ ᱠᱟᱹᱫᱟᱹᱧ ᱵᱟᱝ ᱵᱟᱲᱟᱭ ᱠᱟᱜ ᱞᱮᱠᱷᱟᱱ ᱫᱚ ᱪᱮᱫ ᱪᱤᱠᱟᱹ ᱠᱟᱹᱫᱟᱹᱧ ᱛᱟᱦᱚᱞᱮ ᱠᱷᱟᱱ ᱫᱚ ᱤᱧ ᱡᱩᱫᱤ ᱦᱳᱣᱟᱴᱥᱮᱯ ᱤᱭᱩᱴᱩᱵᱽ ᱤᱧᱟᱹᱜ ᱵᱟᱝ ᱪᱟᱞᱟᱜ ᱠᱟᱱ ᱛᱤᱧᱟ ᱛᱚ ᱡᱟᱦᱟᱸᱭ ᱫᱟᱲᱮᱭᱟᱜ ᱟᱭ ᱟᱛᱳᱨᱮ ᱩᱱᱤ ᱴᱷᱮᱱᱤᱧ ᱪᱟᱞᱟᱜᱼᱟ ᱡᱟᱦᱟᱸᱭ ᱵᱷᱟᱜᱮ ᱫᱟᱲᱮᱭᱟᱜ ᱟᱭ ᱡᱮᱢᱚᱱ ᱢᱳᱵᱟᱭᱤᱞ ᱨᱮᱱ ᱥᱢᱟᱨᱴ ᱠᱟᱱᱟᱭ ᱩᱱᱤ ᱴᱷᱮᱱᱤᱧ ᱪᱟᱞᱟᱜᱼᱟ ᱛᱟᱨᱯᱚᱨᱮ ᱩᱱᱤ ᱡᱩᱫᱤ ᱤᱧᱟᱹᱜ ᱢᱳᱵᱟᱭᱤᱞ ᱵᱮᱥ ᱫᱟᱲᱮ ᱟᱫᱟᱭ ᱢᱟᱱᱮ ᱡᱩᱛ ᱫᱟᱲᱮ ᱟᱫᱟᱭ ᱛᱟᱦᱚᱞᱮ ᱠᱷᱟᱱᱢᱟ ᱴᱷᱤᱠ ᱜᱮᱭᱟ ᱟᱨ ᱡᱩᱫᱤ ᱵᱟᱭ ᱡᱩᱛ ᱫᱟᱲᱮᱭᱟᱜᱼᱟ ᱛᱟᱦᱚᱞᱮ ᱠᱷᱟᱱ ᱢᱟ ᱤᱧᱦᱚᱸ ᱟᱭᱢᱟ ᱵᱚᱛᱚᱨ ᱜᱤᱧ ᱵᱩᱡᱷᱟᱹᱣᱟ ᱡᱮ ᱵᱟᱝ ᱪᱟᱞᱟᱜ ᱠᱟᱱ ᱛᱤᱧᱟ ᱛᱟᱦᱞᱮ ᱢᱳᱵᱟᱭᱤᱞ ᱢᱟ ᱠᱷᱟᱨᱟᱯ ᱮᱱ ᱛᱤᱧᱟ ᱪᱮᱫ ᱵᱟᱹᱲᱤᱡ ᱮᱱ ᱛᱤᱧᱟ ᱛᱚ ᱛᱚᱠᱷᱚᱱ ᱤᱧ ᱡᱟᱦᱟᱸᱭ ᱢᱤᱥᱛᱨᱤ ᱡᱩᱛ ᱫᱟᱲᱮᱭᱟᱜᱼᱟ ᱠᱚ ᱚᱱᱠᱟᱱᱤᱡ ᱴᱷᱮᱱ ᱤᱧ ᱤᱫᱤᱭᱟ ᱡᱮ ᱚᱸᱰᱮᱧ ᱡᱩᱛ ᱦᱚᱪᱚᱭᱟ ᱛᱟᱨᱯᱚᱨᱮ ᱤᱱᱟᱹᱜ ᱜᱮ ᱛᱟᱨᱯᱚᱨ ᱤᱧ ᱡᱩᱫᱤ ᱥᱟᱵ ᱠᱟᱜ ᱢᱮ ᱚᱱᱠᱟᱜᱮ ᱤᱧᱟᱹᱜ ᱞᱮᱯᱴᱚᱯ ᱡᱩᱫᱤ ᱵᱟᱹᱲᱤᱡ ᱠᱟᱱ ᱛᱤᱧᱟ ᱛᱚ ᱞᱮᱯᱴᱚᱯ ᱦᱚᱸ ᱚᱱᱠᱟᱜᱮ ᱡᱟᱦᱟᱸᱭ ᱫᱟᱲᱮᱭᱟᱜ ᱟᱭ ᱦᱚᱸ ᱩᱱᱤᱧ ᱠᱩᱞᱤᱭᱮᱭᱟ ᱩᱱᱤ ᱡᱩᱫᱤ ᱞᱟᱹᱭ ᱫᱟᱲᱮ ᱤᱧᱟ ᱭ ᱩᱱᱤ ᱡᱩᱫᱤ ᱴᱷᱤᱠ ᱫᱟᱲᱮ ᱭᱟᱛᱤᱧᱟ ᱛᱟᱦᱞᱮ ᱠᱷᱟᱱᱢᱟ ᱴᱷᱤᱠ ᱜᱮᱭᱟ ᱟᱨ ᱡᱩᱫᱤ ᱵᱟᱭ ᱞᱟᱹᱭ ᱫᱟᱲᱮᱭᱟᱜᱼᱟ ᱡᱮ ᱵᱟᱭ ᱴᱷᱤᱠ ᱫᱟᱲᱮᱭᱟᱜᱼᱟ ᱛᱟᱦᱚᱞᱮ ᱠᱷᱟᱱ ᱫᱚ ᱤᱧ ᱢᱤᱥᱛᱨᱤ ᱴᱷᱮᱱ ᱤᱫᱤ ᱞᱟᱜᱟᱣ ᱤᱧᱟ ᱛᱟᱨᱯᱚᱨᱮ ᱤᱧ ᱩᱱᱤᱧ ᱡᱩᱛ ᱦᱚᱪᱚᱭᱮᱭᱟ ᱛᱟᱨᱯᱚᱨ ᱡᱩᱛ ᱦᱚᱪᱚᱭᱮᱭᱟᱹᱧ ᱟᱨ ᱵᱟᱝᱠᱷᱟᱱ ᱢᱟ ᱵᱟᱹᱲᱤᱡ ᱞᱮᱱᱠᱷᱟᱱ ᱡᱟᱦᱟᱱ ᱡᱤᱱᱤᱥ ᱵᱟᱹᱲᱤᱡ ᱞᱮᱱᱠᱷᱟᱱ ᱢᱟ ᱟᱭᱢᱟ ᱠᱚᱥᱴᱚᱜᱮ ᱵᱩᱡᱷᱟᱹᱜᱼᱟ ᱥᱮ ᱵᱚᱛᱚᱨ ᱜᱮ ᱵᱩᱡᱷᱟᱹᱜᱼᱟ ᱡᱮ ᱪᱤᱠᱟᱹ ᱠᱟᱹᱫᱟᱹᱧ ᱛᱚ ᱥᱮᱭᱨᱚᱠᱚᱢᱜᱮ ᱤᱭᱩᱴᱩᱵᱽ ᱢᱳᱵᱟᱭᱤᱞ ᱠᱚ ᱡᱩᱫᱤ ᱵᱟᱝ ᱪᱟᱞᱟᱜᱼᱟ ᱟᱭᱢᱟ ᱟᱭᱢᱟᱧ ᱵᱚᱛᱚᱨᱚᱜ ᱜᱮᱭᱟ